ᱵᱚᱫᱚᱞ ᱤᱫᱤ ᱠᱟᱛᱮᱫ ᱫᱟᱜ ᱦᱚᱭ ᱪᱮᱫᱞᱮᱠᱟ ᱟᱢᱟᱜ ᱴᱚᱴᱷᱟ ᱨᱮᱭᱟᱜ ᱪᱟᱥᱠᱚᱭ ᱮᱥᱮᱨ ᱮᱫᱟ ᱰᱩᱢ ᱠᱷᱚᱨᱟ ᱟᱹᱰᱤ ᱟᱴ ᱨᱟᱵᱟᱝ ᱦᱚᱭ ᱵᱟᱹᱨᱰᱩ ᱟᱨᱮᱞ ᱡᱟᱹᱲᱤ ᱪᱟᱹᱥᱤᱠᱚ ᱪᱮᱫᱞᱮᱠᱟ ᱱᱚᱣᱟ ᱟᱸᱡᱷᱟᱴ ᱟᱨ ᱠᱷᱚᱛᱤ ᱠᱚᱦᱚᱸᱭ ᱴᱮᱠᱟᱣᱼᱫᱟᱨᱟᱢ ᱮᱫᱟ ᱥᱟᱹᱨᱤᱜᱮ ᱢᱮᱱ ᱜᱟᱱᱚᱜᱼᱟ ᱡᱟᱣ ᱥᱮᱨᱢᱟ ᱞᱮᱠᱟ ᱠᱷᱚᱱ ᱱᱟᱦᱟᱜ ᱡᱟᱦᱟᱸ ᱫᱟᱜ ᱡᱟᱹᱲᱤᱠᱚ ᱦᱩᱭᱩᱜ ᱠᱟᱱᱟ ᱚᱱᱟᱫᱚ ᱥᱮᱫᱟᱭ ᱫᱚ ᱚᱠᱛᱚ ᱯᱤᱪᱷᱤ ᱟᱹᱰᱤ ᱱᱟᱯᱟᱭ ᱫᱟᱜ ᱠᱚ ᱦᱩᱭᱩᱜ ᱠᱟᱱ ᱛᱟᱦᱮᱱᱟ ᱱᱤᱛᱚᱜᱼᱟᱜ ᱤᱫᱤ ᱠᱟᱛᱮᱫ ᱚᱠᱛᱚᱨᱮ ᱫᱟᱜ ᱵᱟᱝ ᱦᱩᱭᱩᱜ ᱠᱟᱱᱟ ᱚᱠᱟ ᱡᱚᱦᱚᱱ ᱟᱹᱰᱤ ᱚᱠᱟᱼᱚᱠᱟ ᱚᱠᱛᱚ ᱫᱤᱱ ᱨᱮᱫᱚ ᱟᱠᱟᱞᱦᱚᱸ ᱦᱩᱭ ᱜᱚᱫᱚᱜ ᱠᱟᱱᱟ ᱚᱠᱟ ᱥᱮᱨᱢᱟ ᱫᱚ ᱟᱹᱰᱤ ᱱᱟᱯᱟᱭ ᱟᱜᱟᱢᱜᱮ ᱫᱟᱜ ᱜᱚᱫ ᱮᱫᱟᱭ ᱚᱠᱟᱼᱚᱠᱟ ᱥᱚᱢᱚᱭ ᱫᱚ ᱛᱚᱞᱟ ᱠᱚ ᱮᱢᱚᱜ ᱠᱟᱱᱟ ᱪᱟᱥᱚᱜ ᱠᱟᱱᱟ ᱠᱤᱱᱛᱩ ᱫᱟᱜ ᱜᱮ ᱵᱟᱝ ᱦᱩᱭᱩᱜ ᱠᱟᱱᱟ ᱱᱚᱜᱼᱚ ᱱᱚᱣᱟ ᱟᱸᱴ ᱟᱨ ᱱᱤᱭᱟᱹ ᱫᱚ ᱦᱩᱭᱮᱱᱟ ᱯᱟᱞᱮᱱ ᱵᱟᱨᱜᱮ ᱥᱮ ᱜᱮᱞ ᱥᱮᱨᱢᱟ ᱞᱟᱦᱟᱨᱮ ᱟᱨᱮᱞ ᱟᱡᱟᱹᱲᱤ ᱠᱚᱦᱚᱸ ᱦᱩᱭᱞᱮᱱᱟ ᱮᱱᱮᱼᱤᱱᱟᱹ ᱠᱚᱫᱚ ᱜᱚᱴᱟ ᱯᱟᱲᱟ ᱠᱤᱪᱷᱩᱼᱠᱤᱪᱷᱩ ᱡᱟᱭᱜᱟ ᱨᱮᱫᱚ ᱟᱹᱰᱤᱜᱟᱱ ᱮᱥᱮᱨ ᱦᱩᱭᱞᱮᱱᱟ ᱱᱚᱣᱟ ᱨᱮᱱᱟᱜ ᱫᱚ ᱟᱹᱰᱤ ᱠᱤᱪᱷᱩ ᱚᱲᱟᱜ ᱫᱟᱞᱚᱵ ᱠᱚ ᱨᱮᱱᱟᱜ ᱦᱚᱸ ᱚᱥᱩᱵᱤᱫᱷᱟ ᱦᱩᱭ ᱟᱠᱟᱱ ᱛᱟᱦᱮᱱ ᱱᱚᱣᱟ ᱤᱫᱤ ᱠᱟᱛᱮᱫ ᱱᱚᱝᱠᱟᱱᱟᱜ ᱡᱩᱫᱤ ᱟᱵᱚᱣᱟᱜ ᱴᱚᱴᱷᱟᱨᱮ ᱵᱟᱝ ᱦᱩᱭᱩᱜᱼᱟ ᱛᱟᱦᱞᱮ ᱠᱷᱟᱱ ᱢᱟ ᱟᱹᱰᱤ ᱥᱟᱨᱡᱦᱟᱣ ᱨᱮᱱᱟᱜ ᱠᱟᱛᱷᱟ ᱠᱟᱱᱟ ᱟᱨ ᱟᱞᱚᱵᱚᱱ ᱧᱮᱞ ᱧᱟᱢ ᱢᱟ ᱟᱥᱚᱜ ᱠᱟᱱᱟ ᱱᱚᱣᱟ ᱠᱚ ᱤᱫᱤ ᱠᱟᱛᱮᱫ ᱱᱚᱝᱠᱟᱱ ᱠᱚᱫᱚ ᱪᱟᱸᱫᱳ ᱵᱚᱸᱜᱟ ᱟᱞᱚᱭ ᱧᱮᱞ ᱦᱚᱪᱚ ᱵᱚᱱᱟ ᱟᱨ ᱪᱟᱥ ᱨᱮ ᱮᱥᱮᱨ ᱠᱚᱜᱮ ᱟᱞᱚ ᱦᱩᱭᱩᱜ ᱢᱟ ᱢᱮᱱᱛᱮ ᱟᱥᱟ ᱫᱚᱦᱚᱜ ᱠᱟᱱᱟ